ᱦᱮᱸ ᱤᱧ ᱱᱚᱝᱠᱟ ᱢᱤᱫᱴᱮᱱ ᱪᱤᱛᱟᱹᱨᱤᱧ ᱟᱸᱠᱟᱣ ᱞᱮᱫᱟ ᱡᱟᱦᱟᱸ ᱫᱚ ᱤᱧ ᱟᱹᱰᱤ ᱡᱳᱨᱤᱧ ᱠᱩᱥᱤᱭᱟᱜ ᱠᱟᱱ ᱛᱟᱦᱮᱸᱱᱟ ᱟᱨ ᱚᱱᱟ ᱪᱤᱛᱟᱹᱨ ᱟᱸᱠᱟᱣ ᱠᱟᱛᱮᱫ ᱤᱧ ᱨᱮᱱ ᱜᱚᱜᱚᱼᱵᱟᱵᱟ ᱛᱟᱠᱚ ᱦᱚᱸ ᱟᱭᱢᱟ ᱜᱚᱲᱚ ᱠᱚ ᱦᱤᱛᱟᱹᱣ ᱠᱮᱫᱟ ᱪᱮᱫᱟᱜ ᱥᱮ ᱤᱧᱟᱹᱜ ᱡᱟᱦᱟᱸ ᱤᱥᱠᱩᱞ ᱨᱮ ᱚᱸᱰᱮᱱᱤᱡ ᱡᱟᱸᱦᱟᱭ ᱟᱞᱮ ᱨᱮᱱ ᱞᱟᱹᱴᱩ ᱢᱟᱪᱮᱫ ᱥᱮ ᱜᱚᱢᱠᱮ ᱠᱟᱱᱟᱭ ᱩᱱᱤ ᱦᱚᱸ ᱟᱹᱰᱤ ᱡᱳᱨᱜᱮᱭ ᱠᱩᱥᱤᱭᱟᱫ ᱛᱮᱦᱮᱸᱱᱟ ᱟᱫᱚ ᱟᱞᱮᱭᱟᱜ ᱡᱟᱦᱟᱸ ᱫᱮᱣᱟᱞ ᱯᱚᱛᱨᱤᱠᱟ ᱠᱚ ᱢᱮᱛᱟᱜᱼᱟ ᱚᱸᱰᱮᱠᱚ ᱞᱟᱜᱟᱣ ᱞᱮᱫ ᱛᱤᱧᱟᱹ ᱚᱱᱟ ᱪᱤᱛᱟᱹᱨ ᱫᱚ ᱛᱚ ᱟᱭᱢᱟ ᱦᱚᱲ ᱧᱮᱧᱮᱞ ᱠᱚ ᱦᱮᱡᱞᱮᱱᱟ ᱥᱮ ᱟᱞᱮ ᱜᱤᱫᱽᱨᱟᱹ ᱠᱚᱨᱮᱱ ᱜᱮ ᱟᱭᱢᱟ ᱜᱚᱜᱚᱼᱵᱟᱵᱟ ᱛᱟᱠᱩ ᱜᱟᱨᱡᱮᱱ ᱠᱩ ᱡᱚᱛᱚ ᱦᱚᱲ ᱠᱩ ᱧᱮᱞᱛᱮ ᱟᱭᱢᱟ ᱡᱳᱨ ᱠᱚ ᱧᱩᱛᱩᱢ ᱠᱮᱫ ᱛᱤᱧᱟᱹ ᱡᱮ ᱵᱟᱝ ᱱᱩᱭ ᱜᱤᱫᱽᱨᱟᱹ ᱫᱚ ᱟᱹᱰᱤ ᱢᱚᱸᱡᱮᱭ ᱟᱸᱠᱟᱣ ᱟᱠᱟᱫᱟ ᱟᱨ ᱪᱷᱚᱵᱤ ᱦᱚᱸ ᱟᱹᱰᱤ ᱢᱚᱸᱡ ᱜᱮᱛᱟᱭᱟ ᱟᱸᱠᱟᱣ ᱦᱚᱸ ᱢᱚᱸᱡ ᱜᱮᱛᱟᱭᱟ ᱚᱱᱟᱛᱮ ᱤᱧ ᱜᱚᱜᱚᱼᱵᱟᱵᱟ ᱛᱟᱹᱠᱤᱱ ᱟᱭᱢᱟ ᱜᱚᱨᱵᱚ ᱠᱤᱱ ᱟᱹᱭᱠᱟᱹᱣ ᱠᱮᱫᱟ ᱡᱮ ᱵᱟᱝ ᱤᱧ ᱨᱮᱱ ᱠᱩᱲᱤ ᱜᱤᱫᱽᱨᱟᱹ ᱢᱚᱸᱡ ᱜᱮᱭ ᱟᱸᱠᱟᱣ ᱫᱟᱲᱤᱭᱟᱜ ᱠᱟᱱᱟ ᱥᱮ ᱟᱨ ᱪᱤᱛᱟᱹᱨ ᱦᱚᱸ ᱢᱚᱸᱡ ᱜᱮ ᱛᱟᱦᱮᱸ ᱞᱮᱱ ᱛᱤᱧᱟᱹ ᱵᱟᱨᱭᱟ ᱪᱮᱬᱮᱸᱧ ᱟᱸᱠᱟᱣ ᱞᱮᱫ ᱠᱤᱱᱟᱹ ᱢᱤᱫᱴᱮᱱ ᱡᱟᱦᱟᱸ ᱯᱨᱚᱠᱨᱤᱛᱤ ᱟᱵᱚᱣᱟᱜ ᱫᱟᱨᱤ ᱱᱟᱹᱲᱤ ᱪᱮᱬᱮᱸ ᱡᱤᱵᱼᱡᱤᱭᱟᱹᱞᱤ ᱛᱮ ᱪᱮᱫ ᱞᱮᱠᱟ ᱥᱟᱡᱟᱣ ᱛᱟᱦᱮᱸᱱᱟ ᱛᱚ ᱚᱱᱠᱟ ᱜᱤ ᱚᱸᱰᱮ ᱦᱚᱸ ᱚᱱᱟ ᱪᱤᱛᱟᱹᱨᱤᱧ ᱥᱟᱵ ᱨᱟᱠᱟᱵ ᱞᱮᱫᱟ ᱚᱱᱟ ᱟᱵᱚᱣᱟᱜ ᱱᱮᱪᱟᱨ ᱜᱤ ᱡᱟᱦᱟᱸ ᱤᱱᱵᱷᱟᱨᱢᱮᱱᱴ ᱯᱨᱚᱠᱨᱤᱛᱤ ᱢᱮᱱᱟᱜᱼᱟ ᱚᱱᱟ ᱜᱤ ᱥᱟᱵ ᱫᱚᱦᱚ ᱛᱟᱦᱮᱸᱞᱮᱱᱟ ᱛᱚ ᱤᱱᱟᱹ ᱠᱷᱟᱹᱛᱤᱨ ᱛᱮ ᱡᱚᱛᱚ ᱦᱚᱲ ᱤᱧᱟᱹᱜ ᱪᱤᱛᱟᱹᱨ ᱠᱚ ᱠᱩᱥᱤᱭᱟᱜ ᱛᱟᱦᱮᱸᱱᱟ